ᱥᱟᱱᱛᱟᱞ ᱥᱚᱢᱟᱡᱽ ᱫᱚ ᱵᱷᱟᱨᱚᱛ ᱥᱚᱨᱠᱟᱨ ᱥᱤᱠᱨᱤᱛᱤ ᱮᱢᱟᱠᱟᱫ ᱞᱮᱭᱟ ᱟᱨ ᱟᱞᱮᱫᱚ ᱯᱨᱚᱛᱚᱤ ᱢᱟᱹᱦᱱᱟᱹ ᱜᱮ ᱯᱨᱚᱛᱤ ᱢᱟᱹᱦᱱᱟᱹᱜᱮ ᱟᱞᱮᱭᱟᱜ ᱫᱚ ᱯᱨᱚᱜᱽᱜᱨᱟᱢ ᱦᱩᱭᱩᱜ ᱠᱟᱱᱟ ᱚᱱᱩᱥᱴᱷᱟᱱ ᱛᱳ ᱚᱱᱟᱫᱚ ᱦᱩᱭᱩᱜ ᱠᱟᱱ ᱛᱟᱞᱮᱭᱟ ᱵᱟᱦᱟ ᱥᱚᱦᱚᱨᱟᱭ ᱯᱚᱨᱚᱵᱽ ᱟᱨ ᱮᱨᱚᱜ ᱯᱩᱡᱟᱹ ᱡᱟᱱᱛᱷᱟᱲ ᱯᱩᱡᱟᱹ ᱟᱨ ᱚᱱᱟᱠᱚ ᱚᱱᱟ ᱠᱚ ᱤᱭᱟᱹ ᱨᱮᱫᱚ ᱨᱟᱹᱥᱠᱟᱹ ᱫᱤᱱ ᱨᱮᱫᱚ ᱟᱞᱮᱫᱚ ᱚᱱᱠᱟᱱ ᱰᱨᱮᱥ ᱞᱮ ᱦᱚᱨᱚᱜᱟ ᱚᱱᱠᱟᱱ ᱰᱨᱮᱥ ᱞᱮ ᱦᱚᱨᱚᱜᱟ ᱡᱮ ᱠᱩᱲᱤ ᱜᱤᱫᱽᱨᱟᱹ ᱫᱚ ᱯᱟᱹᱧᱪᱤ ᱯᱟᱲᱦᱟᱴ ᱟᱨ ᱠᱚᱲᱟ ᱜᱤᱫᱽᱨᱟᱹ ᱫᱚ ᱯᱟᱹᱧᱪᱤ ᱰᱮᱝᱜᱟ ᱠᱟᱛᱮᱜ ᱠᱩᱲᱤ ᱜᱤᱫᱽᱨᱟᱹ ᱫᱚ ᱥᱩᱞᱟᱹᱠ ᱟᱨ ᱵᱟᱦᱟ ᱟᱨ ᱢᱟᱞᱟ ᱦᱚᱨᱚᱜ ᱠᱟᱛᱮᱫ ᱚᱱᱠᱟ ᱠᱚ ᱨᱟᱹᱥᱠᱟᱹᱭᱟ ᱟᱞᱮ ᱧᱮᱞ ᱛᱮᱜᱮ ᱮᱴᱟᱜ ᱢᱟᱹᱱᱢᱤ ᱠᱚ ᱢᱮᱱᱟ ᱱᱩᱠᱩ ᱫᱚᱠᱚ ᱥᱟᱱᱛᱟᱞ ᱠᱟᱱᱟ ᱟᱨ ᱯᱨᱚᱛᱤ ᱢᱟᱦᱱᱟᱹ ᱜᱮᱞᱮ ᱟᱞᱮ ᱫᱚᱞᱮ ᱯᱩᱡᱟᱹᱭᱮᱫᱟ ᱟᱨ ᱩᱱᱟᱹᱜ ᱫᱤᱱ ᱠᱷᱚᱡ ᱯᱩᱡᱟᱹ ᱠᱟᱛᱮᱫ ᱟᱞᱮᱭᱟᱜ ᱢᱟᱹᱱ ᱵᱚᱱ ᱫᱚᱦᱚᱭᱫᱟ